ᱯᱳᱭᱞᱳ ᱠᱟᱛᱷᱟ ᱫᱚ ᱦᱩᱭᱩᱜ ᱠᱟᱱᱟ ᱱᱤᱡᱮ ᱱᱤᱡᱮ ᱡᱟᱹᱛ ᱥᱟᱱᱛᱟᱞ ᱵᱚᱭᱟ ᱨᱮᱭᱟᱜ ᱱᱤᱡᱮ ᱮᱱᱮᱡ ᱤᱧᱫᱚ ᱟᱹᱰᱤᱧ ᱠᱩᱥᱤᱭᱟᱜᱼᱟ ᱠᱩᱥᱤ ᱫᱚ ᱚᱱᱟ ᱛᱟᱞᱟᱨᱮ ᱟᱫᱚ ᱱᱩᱠᱩ ᱵᱟᱝᱜᱟᱞᱤ ᱠᱚ ᱮᱱᱮᱡᱚᱜ ᱫᱚ ᱚᱱᱟᱜᱮ ᱟᱨᱠᱤ ᱤᱧᱦᱚᱸ ᱢᱤᱫ ᱫᱤᱱᱤᱧ ᱠᱩᱨᱩᱢᱩᱴᱩᱭᱮᱫᱟ ᱡᱮ ᱩᱱᱠᱩ ᱠᱚ ᱮᱱᱮᱡᱚᱜ ᱠᱟᱱᱟ ᱡᱮ ᱚᱱᱟ ᱩᱱᱠᱩᱣᱟᱜ ᱮᱱᱮᱡ ᱤᱧᱦᱚᱸᱧ ᱮᱱᱮᱡ ᱫᱟᱲᱮᱭᱟᱜᱼᱟ ᱥᱮ ᱵᱟᱝ ᱟᱫᱚᱧ ᱪᱮᱥᱴᱟ ᱞᱟᱜᱟ ᱠᱮᱫᱟ ᱟᱫᱚ ᱚᱱᱟ ᱪᱮᱥᱴᱟ ᱛᱟᱞᱟ ᱛᱮᱜᱮ ᱤᱧᱦᱚᱸ ᱟᱫᱚ ᱢᱮᱱ ᱠᱮᱫᱠᱟᱹᱧ ᱮᱱᱮᱡ ᱞᱮᱱ ᱜᱮᱭᱟ ᱟᱫᱚ ᱮᱱᱮᱡ ᱮᱱᱮᱡᱛᱮ ᱟᱫᱚᱧ ᱢᱮᱱ ᱠᱮᱫᱟ ᱱᱚᱣᱟ ᱫᱚ ᱱᱤᱡᱮᱨᱟᱜ ᱥᱟᱱᱛᱟᱞᱟᱜ ᱵᱚᱭᱦᱟ ᱮᱱᱮᱡ ᱫᱚ ᱵᱟᱝ ᱠᱟᱱᱟ ᱟᱨ ᱚᱱᱟ ᱮᱱᱮᱡ ᱫᱚ ᱵᱟᱝᱜᱮ ᱦᱚᱲᱢᱚ ᱨᱮᱜᱮ ᱨᱟᱹᱥᱠᱟᱹ ᱫᱚ ᱵᱟᱝᱜᱤᱧ ᱵᱩᱡᱷᱟᱹᱣ ᱫᱟ ᱟᱫᱚ ᱚᱱᱟ ᱵᱩᱡᱷᱟᱹᱣ ᱵᱟᱹᱧ ᱵᱩᱡᱷᱟᱹᱣ ᱛᱟᱞᱟ ᱨᱮᱭᱟᱜ ᱟᱫᱚᱧ ᱢᱮᱱ ᱠᱮᱫᱟ ᱵᱟᱝ ᱥᱟᱱᱛᱟᱲᱟᱜ ᱵᱚᱭᱦᱟ ᱞᱮᱠᱟ ᱠᱳᱱᱳᱫᱤᱱ ᱡᱟᱦᱟᱱᱟᱜ ᱮᱱᱮᱡ ᱥᱮᱨᱮᱧ ᱨᱮ ᱨᱟᱹᱥᱠᱟᱹ ᱫᱚ ᱵᱟᱝ ᱟᱹᱭᱠᱟᱹᱜᱼᱟ ᱵᱟᱝᱜᱟᱞᱤ ᱠᱚᱣᱟᱜ ᱫᱚ ᱢᱤᱫ ᱫᱤᱱ ᱟᱨ ᱛᱤᱱ ᱥᱟᱱᱛᱟᱞᱤᱭᱟᱜ ᱫᱚ ᱦᱩᱭᱱᱟ ᱥᱟᱛ ᱫᱤᱱ ᱛᱟᱦᱚᱞᱮ ᱥᱟᱛ ᱫᱤᱱ ᱟᱨ ᱢᱤᱫ ᱫᱤᱱ ᱫᱚ ᱡᱩᱨᱤᱜᱼᱟ ᱵᱟᱝᱜᱟᱞᱤ ᱠᱚᱣᱟᱜ ᱫᱚ ᱟᱫᱚ ᱠᱟᱡᱮᱜᱮ ᱛᱮᱦᱮᱧ ᱵᱩᱡᱷᱟᱹᱣ ᱵᱟᱲᱟ ᱠᱮᱫᱟ ᱡᱮ ᱥᱟᱱᱛᱟᱞᱤ ᱵᱚᱭᱦᱟᱣᱟᱜ ᱛᱤᱦᱤᱧ ᱥᱮᱨᱮᱧ ᱵᱟᱝ ᱛᱮᱦᱮᱧ ᱮᱱᱮᱡ ᱨᱮᱫᱚ ᱥᱟᱱᱛᱟᱞᱟᱜ ᱵᱚᱭᱦᱟ ᱠᱟᱱ ᱜᱮᱭᱟ ᱥᱩᱴᱷᱤᱠ ᱟᱨ ᱮᱱᱮᱡ ᱥᱮᱨᱮᱧ ᱫᱚ ᱱᱚᱣᱟ ᱫᱚ ᱥᱚᱴᱷᱤᱠ ᱠᱟᱱ ᱜᱮᱭᱟ ᱥᱟᱱᱛᱟᱞᱟᱜ ᱵᱚᱭᱦᱟ ᱫᱚ ᱩᱱᱠᱩᱣᱟᱜ ᱫᱚᱧ ᱧᱮᱞ ᱠᱮᱫᱟ ᱵᱟᱝᱜᱟᱞᱤ ᱠᱚᱫᱚ ᱵᱟᱝ ᱢᱚᱡᱟ ᱠᱟᱡᱮ ᱤᱧᱦᱚᱧ ᱪᱮᱥᱴᱟ ᱵᱟᱲᱟ ᱠᱮᱫᱟ ᱵᱟᱝ ᱠᱟᱡᱮ ᱤᱧ ᱥᱟᱱᱛᱟᱲ ᱵᱚᱭᱦᱟᱣᱟᱜ ᱜᱮ ᱱᱤᱛ ᱫᱚ ᱟᱨ ᱥᱟᱱᱛᱟᱲ ᱜᱮ ᱛᱮᱦᱮᱧ ᱥᱟᱱᱛᱟᱲᱤᱧ ᱡᱚᱱᱢᱚ ᱟᱠᱟᱱᱟ ᱥᱟᱱᱛᱟᱞ ᱡᱟᱹᱛ ᱠᱟᱹᱱᱟᱹᱧ ᱡᱟᱹᱛ ᱞᱮᱠᱟᱛᱮ ᱮᱱᱮᱡ ᱥᱮᱨᱮᱧ ᱫᱚ ᱤᱧᱟᱹᱜ ᱥᱟᱱᱛᱟᱲᱤ ᱵᱚᱭᱦᱟᱣᱟᱜ ᱥᱟᱹᱜᱟᱹᱭ ᱫᱚ ᱞᱮᱠᱟ ᱫᱚ ᱚᱱᱟ ᱥᱮᱨᱮᱧ ᱥᱮᱨᱮᱧ ᱫᱚ ᱱᱚᱣᱟᱜᱤᱧ ᱫᱤᱥᱟᱹ ᱩᱭᱦᱟᱹᱨ ᱠᱮᱫᱟ ᱟᱫᱚ ᱩᱥᱟᱹᱨᱟ ᱛᱟᱞᱟ ᱛᱮᱜᱮ ᱱᱚᱣᱟᱜᱮ ᱱᱚᱣᱟᱜᱮ ᱤᱧᱫᱩᱧ ᱵᱩᱡᱷᱟᱹᱣ ᱠᱮᱫᱟ ᱡᱮ ᱮᱱᱮᱡ ᱥᱮᱨᱮᱧ ᱫᱚ ᱥᱟᱱᱛᱟᱲᱟᱜ ᱜᱮ ᱱᱟᱯᱟᱭᱟ ᱵᱟ ᱠᱩᱥᱤᱧ ᱟᱹᱭᱠᱟᱹᱣ ᱠᱮᱫᱟ ᱦᱚᱲᱢᱚᱨᱮ ᱱᱤᱭᱟᱹ ᱠᱟᱱ ᱜᱮᱭᱟ